ᱵᱟᱸᱠᱩᱲᱟ ᱦᱚᱱᱚᱛ ᱨᱮ ᱠᱤᱪᱩᱜᱟᱱ ᱨᱤᱦᱤᱴ ᱚᱲᱟᱜ ᱨᱮᱭᱟᱜ ᱵᱤᱠᱚᱞᱯᱚ ᱫᱚ ᱱᱚᱰᱮ ᱤᱴᱟᱹ ᱟᱨ ᱴᱤᱱ ᱮᱞᱵᱮᱥᱴᱟᱨ ᱠᱚᱛᱮ ᱚᱲᱟᱜ ᱠᱚ ᱫᱟᱞᱚᱵᱟ ᱟ ᱰᱤ ᱠᱚᱢ ᱠᱟ ᱣᱰᱤ ᱠᱷᱚᱨᱚᱪ ᱠᱟᱛᱮ ᱱᱟᱯᱟᱭᱼᱱᱟᱯᱟᱭ ᱚᱲᱟᱜ ᱫᱩᱣᱟᱹᱨ ᱛᱮᱭᱟᱨᱚᱜᱼᱟ ᱟᱨ ᱚᱱᱟ ᱨᱮᱭᱟᱜ ᱨᱩᱯ ᱛᱮᱫ ᱦᱚᱸ ᱟ ᱰᱤ ᱛᱮᱫ ᱜᱮ ᱡᱷᱟᱞᱠᱟᱣ ᱨᱟᱠᱟᱵᱼᱟ ᱦᱩᱰᱤᱧ ᱚᱲᱟᱜ ᱨᱮᱭᱟᱜ ᱵᱷᱟᱲᱟ ᱫᱚ ᱟ ᱰᱤ ᱜᱮ ᱠᱚᱢᱟ ᱚᱱᱟᱛᱮ ᱡᱟ ᱥᱛᱤ ᱵᱷᱟᱲᱟ ᱧᱟᱢᱚᱜᱼᱟ ᱡᱟᱦᱟᱸᱭ ᱠᱟᱹᱢᱤᱭᱟᱹ ᱥᱮ ᱥᱮᱪᱮᱫ ᱞᱟ ᱜᱤᱫ ᱠᱚ ᱦᱤᱡᱩᱜᱼᱟ ᱩᱱᱠᱩ ᱞᱟ ᱜᱤᱫ ᱛᱮ ᱟᱞᱟᱫᱟᱼᱟᱞᱟᱫᱟ ᱚᱲᱟᱜ ᱵᱷᱟᱲᱟ ᱦᱚᱸ ᱧᱟᱢᱚᱜᱼᱟ ᱚᱱᱟᱛᱮ ᱱᱚᱝᱠᱟᱱ ᱚᱲᱟᱜ ᱟ ᱰᱤ ᱡᱟ ᱥᱛᱤ ᱧᱮᱞᱼᱧᱟᱢᱚᱜ ᱠᱟᱱᱟ